ᱞᱟᱹᱰᱩ ᱦᱮᱲᱮᱢᱟᱜ ᱢᱮᱱ ᱛᱮᱫᱚ ᱱᱚᱝᱠᱟ ᱜᱟᱱᱚᱜᱼᱟ ᱡᱚᱵᱮ ᱞᱟᱹᱰᱩ ᱯᱩᱬᱟᱜ ᱡᱚᱵᱮ ᱞᱟᱹᱰᱩ ᱦᱮᱸᱫᱮᱭᱟ ᱚᱠᱟ ᱨᱮᱫᱚ ᱡᱷᱤᱞᱯᱤ ᱵᱷᱩᱜᱟᱹᱜ ᱡᱷᱤᱞᱯᱤ ᱨᱟᱥᱟ ᱚᱠᱟ ᱨᱮᱫᱚ ᱰᱩᱢᱵᱩᱜ ᱞᱟᱹᱰᱩ ᱫᱚ ᱢᱤᱴᱷᱟᱹᱭ ᱞᱟᱹᱰᱩ ᱟᱨ ᱢᱤᱫᱴᱟᱝ ᱢᱮᱱ ᱜᱟᱱᱚᱜᱚᱜᱼᱟ ᱚᱱᱟ ᱫᱚ ᱠᱩᱞᱟᱹᱭ ᱡᱟᱦᱟᱸ ᱞᱮᱠᱟ ᱠᱩᱴᱤᱭᱟᱠᱚ ᱚᱱᱟ ᱠᱩᱞᱤᱭᱟᱹᱭ ᱠᱩᱴᱤ ᱞᱟᱹᱰᱩ ᱚᱱᱟ ᱟᱨ ᱢᱤᱫᱴᱟᱝ ᱢᱮᱱ ᱜᱟᱱᱚᱜᱼᱟ ᱢᱟᱨᱟᱝ ᱚᱠᱚᱡ ᱚᱱᱟᱫᱚ ᱪᱮᱫ ᱞᱮᱠᱟ ᱵᱚᱱ ᱢᱮᱱᱟ ᱚᱱᱟ ᱫᱚ ᱯᱩᱱ ᱠᱚᱬ ᱜᱩᱲ ᱞᱟᱹᱰᱩ ᱟᱨ ᱢᱤᱫᱴᱟᱝ ᱫᱚ ᱛᱟᱞᱮ ᱞᱟᱹᱰᱩ